ᱟᱞᱮᱭᱟᱜ ᱢᱤᱫᱴᱟᱝ ᱵᱟᱸᱫᱽ ᱛᱟᱦᱮᱸᱠᱟᱱᱟ ᱛᱚ ᱚᱱᱟ ᱵᱟᱸᱫᱽ ᱨᱮ ᱵᱟᱵᱟ ᱦᱟᱹᱠᱩᱭ ᱪᱟᱥᱮᱫ ᱠᱚ ᱛᱟᱦᱮᱱ ᱛᱚ ᱢᱤᱫ ᱫᱤᱱᱳᱜ ᱫᱚ ᱤᱧ ᱚᱱᱟ ᱵᱟᱸᱫᱤᱧ ᱥᱮᱱᱮᱱᱟ ᱛᱚ ᱚᱱᱟ ᱵᱟᱸᱫᱽ ᱨᱮ ᱤᱧ ᱦᱟᱹᱠᱩᱞᱮ ᱥᱟᱵᱮᱫ ᱠᱚ ᱛᱟᱦᱮᱱᱟ ᱟᱫᱚ ᱟᱹᱰᱤ ᱢᱟᱨᱟᱝ ᱢᱟᱱᱮ ᱵᱚᱲᱚ ᱦᱟᱹᱠᱩᱧ ᱧᱟᱢ ᱠᱮᱫᱟᱭᱟ ᱛᱚ ᱤᱧ ᱩᱱᱤ ᱦᱟᱹᱠᱩᱧ ᱥᱟᱵ ᱠᱮᱫᱮ ᱛᱚ ᱤᱧ ᱟᱹᱰᱤ ᱨᱟᱹᱥᱠᱟᱹᱧ ᱵᱩᱡᱽ ᱠᱮᱫᱟ ᱩᱱ ᱨᱮᱱᱟᱜ ᱤᱧ ᱤᱧᱟᱹᱜ ᱨᱟᱹᱥᱠᱟᱹ ᱞᱟᱹᱭ ᱛᱮᱜᱮ ᱵᱟᱹᱧ ᱫᱟᱲᱮᱭᱟᱯᱮᱭᱟ ᱛᱚ ᱫᱚᱢᱮ ᱨᱟᱹᱥᱠᱟᱹᱧ ᱵᱩᱡᱽ ᱠᱮᱫᱟ ᱩᱱᱤ ᱦᱟᱹᱠᱩ ᱥᱟᱵ ᱠᱟᱛᱮᱧ ᱟᱹᱜᱩ ᱠᱮᱫᱮᱭᱟ ᱟᱹᱜᱩ ᱠᱮᱫᱮᱭᱟᱹᱧ ᱚᱲᱟᱜ ᱨᱮ ᱟᱫᱚ ᱤᱧ ᱵᱟᱹᱞᱛᱤ ᱨᱤᱧ ᱫᱚᱦᱚ ᱠᱟᱫᱮᱭᱟ ᱛᱟᱨᱯᱚᱨᱮ ᱰᱷᱮᱨ ᱫᱤᱱ ᱜᱮ ᱫᱚᱦᱚ ᱞᱮᱫᱮᱭᱟᱞᱮ ᱛᱚ ᱢᱤᱫ ᱫᱤᱱᱚᱜ ᱵᱟᱵᱟᱭ ᱞᱟᱹᱭ ᱫᱟ ᱡᱮ ᱱᱩᱭ ᱦᱟᱹᱠᱩ ᱫᱚ ᱜᱚᱡᱮᱭᱟᱵᱚᱱ ᱛᱚ ᱤᱧ ᱫᱚ ᱫᱚᱢᱮ ᱜᱮ ᱢᱟᱱᱮ ᱤᱧ ᱵᱟᱝ ᱜᱚᱡ ᱥᱟᱱᱟᱧ ᱠᱟᱱᱟ ᱛᱚ ᱩᱱᱤ ᱦᱟᱹᱠᱩ ᱧᱮᱞᱛᱮ ᱤᱧ ᱟᱹᱰᱤ ᱵᱮᱥᱤᱧ ᱵᱩᱡᱽᱫᱟ ᱤᱧ ᱯᱨᱚᱛᱤ ᱫᱤᱱᱤᱧ ᱧᱮᱞᱮᱜᱮᱭᱟ ᱛᱟᱨᱯᱚᱨᱮ ᱩᱱᱤ ᱤᱧ ᱫᱟᱜ ᱤᱧ ᱫᱩᱞᱟᱭ ᱠᱮᱭᱟ ᱟᱹᱭᱩᱵ ᱦᱟᱹᱠᱩ ᱫᱚᱢᱮ ᱵᱮᱥᱤᱧ ᱵᱩᱡᱮ ᱜᱮᱭᱟ ᱩᱱᱤ ᱦᱟᱹᱠᱩ ᱛᱟᱦᱮᱸᱠᱟᱱᱟ ᱛᱟᱨᱯᱚᱨᱮ ᱟᱞᱮ ᱚᱲᱟᱜ ᱨᱮ ᱥᱟᱱᱟᱢ ᱠᱩᱧ ᱩᱫᱩᱜᱼᱟᱫ ᱠᱚᱣᱟ ᱛᱟᱨᱯᱚᱨ ᱢᱟᱜ ᱢᱟᱱᱮ ᱟᱞᱮ ᱟᱹᱛᱩ ᱨᱮᱦᱚᱸ ᱱᱚᱣᱟ ᱚᱲᱟᱜ ᱥᱩᱨ ᱠᱚᱨᱮᱱ ᱥᱟᱱᱟᱢ ᱠᱚᱠᱚ ᱧᱮᱞ ᱠᱮᱫᱮᱭᱟ ᱛᱚ ᱫᱚᱢᱮ ᱵᱮᱥᱴ ᱤᱧ ᱦᱟᱹᱠᱩ ᱥᱟᱵ ᱦᱤᱞᱳᱜ ᱨᱮᱱᱟᱜ ᱯᱷᱤᱞᱤᱝᱥ ᱴᱟᱜ ᱤᱧᱟᱹᱜ ᱫᱚᱢᱮ ᱵᱮᱥᱴ ᱛᱟᱦᱮᱸᱠᱟᱱᱟ ᱦᱟᱹᱠᱩ ᱛᱤᱥᱦᱚᱸ ᱵᱟᱹᱧ ᱥᱟᱵ ᱵᱟᱲᱟ ᱞᱮᱫ ᱠᱚᱣᱟ ᱚᱱᱟ ᱠᱷᱟᱹᱛᱤᱨ ᱛᱮ ᱛᱚ ᱫᱚᱢᱮ ᱨᱟᱹᱥᱠᱟᱹᱧ ᱵᱩᱡᱮᱫ ᱛᱟᱦᱮᱱ ᱦᱟᱹᱠᱩ ᱥᱟᱵ ᱠᱟᱛᱮᱫ ᱛᱚ ᱵᱟᱵᱟᱭ ᱞᱟᱹᱭ ᱠᱮᱫᱟ ᱡᱮ ᱜᱚᱡᱮᱭᱟᱵᱚᱱ ᱩᱱᱤ ᱦᱟᱹᱠᱩ ᱫᱚ ᱛᱚ ᱟᱞᱮ ᱜᱚᱡ ᱠᱮᱫᱮᱭᱟᱞᱮ ᱜᱚᱡ ᱠᱟᱛᱮᱫ ᱩᱱᱤ ᱦᱟᱹᱠᱩ ᱩᱛᱩ ᱠᱮᱫᱮᱭᱟᱞᱮ ᱛᱚ ᱩᱛᱩ ᱠᱮᱫᱮᱭᱟᱞᱮ ᱛᱟᱨᱯᱚᱨᱮ ᱤᱧᱜᱤᱧ ᱩᱛᱩ ᱠᱮᱫᱮᱭᱟ ᱩᱱᱤ ᱦᱟᱹᱠᱩ ᱫᱚ ᱠᱚᱥᱴᱚᱧ ᱵᱩᱡᱽ ᱠᱮᱫ ᱨᱮᱦᱚᱸ ᱛᱚ ᱩᱛᱩ ᱠᱟᱛᱮᱫ ᱡᱚᱢ ᱵᱟᱲᱟ ᱠᱮᱫᱮᱭᱟᱞᱮ